ᱦᱮᱞᱳ ᱦᱮᱸ ᱯᱚᱛᱤᱢᱟᱧ ᱞᱟᱹᱭᱮᱫᱼᱟ ᱪᱟᱞᱟᱜ ᱤᱧ ᱚᱠᱟᱨᱮ ᱪᱟᱞᱟᱜ ᱤᱧ ᱰᱮᱹᱴ ᱟᱨ ᱛᱤᱱᱟᱹᱜ ᱫᱤᱱ ᱨᱮᱱᱟᱜ ᱴᱩᱨ ᱫᱚ

ᱟᱪᱪᱷᱟ ᱟᱨ ᱜᱟᱲᱤ ᱫᱚ ᱚᱠᱟ ᱠᱷᱚᱱᱟᱜ ᱯᱮ ᱟᱲᱟᱜᱟ ᱦᱮᱸ ᱛᱚ ᱟᱨ ᱰᱮᱹᱴ ᱟᱨ ᱴᱟᱭᱤᱢ ᱠᱚᱫᱚ ᱢᱟᱱᱮ ᱟᱹᱭᱩᱵ ᱛᱟᱨᱟᱥᱤᱧ ᱜᱟᱱ ᱪᱟᱞᱟᱜ ᱦᱩᱭᱩᱜ ᱛᱤᱧᱟᱹ ᱦᱚᱸ ᱪᱟᱞᱟᱜ ᱤᱧ ᱪᱟᱞᱟᱜ ᱤᱧ ᱴᱷᱤᱠᱜᱮᱭᱟ